ᱤᱧ ᱴᱷᱮᱱ ᱫᱚ ᱡᱳᱜᱽ ᱵᱮᱭᱟᱢ ᱮᱛᱚᱦᱚᱵ ᱨᱮᱭᱟᱜ ᱚᱠᱛᱚ ᱫᱚ ᱠᱟᱱᱟ ᱥᱮᱛᱟᱜ ᱵᱮᱲᱟ ᱪᱮᱫᱟᱜ ᱥᱮ ᱵᱟᱝᱢᱟ ᱥᱮᱛᱟᱜ ᱵᱮᱲᱟ ᱜᱮ ᱡᱳᱜᱽ ᱵᱮᱭᱟᱢ ᱠᱚᱨᱟᱣ ᱞᱮᱠᱷᱟᱱ ᱟᱹᱰᱤ ᱱᱟᱯᱟᱭᱚᱜᱼᱟ ᱵᱮᱨᱮᱫ ᱛᱚᱨᱟ ᱢᱚᱱᱮ ᱡᱤᱣᱤ ᱦᱚᱸ ᱟᱹᱰᱤ ᱨᱮᱭᱟᱲ ᱜᱮ ᱛᱟᱦᱮᱱᱟ ᱚᱱᱟ ᱠᱷᱟᱹᱛᱤᱨ ᱛᱮ ᱤᱧᱟᱹᱜ ᱢᱚᱱᱮ ᱛᱮᱫᱚ ᱡᱮ ᱥᱮᱛᱟᱜ ᱵᱮᱲᱟ ᱠᱚᱨᱟᱣ ᱜᱮ ᱵᱷᱟᱹᱜᱤᱜᱼᱟ ᱟᱨ ᱤᱧ ᱫᱚ ᱥᱮᱛᱟᱜ ᱵᱮᱲᱟ ᱜᱮᱧ ᱠᱚᱨᱟᱣ ᱫᱟᱲᱮᱭᱟᱜᱼᱟ ᱦᱩᱰᱤᱧ ᱩᱢᱮᱨ ᱨᱮ ᱡᱳᱜᱽ ᱵᱮᱭᱟᱢ ᱪᱮᱫ ᱥᱩᱵᱤᱫᱟ ᱫᱚ ᱟᱹᱰᱤ ᱜᱟᱱ ᱜᱮ ᱢᱮᱱᱟᱜ ᱟᱠᱟᱫᱟ ᱦᱩᱰᱤᱧ ᱩᱢᱮᱨ ᱠᱷᱚᱱᱟᱜ ᱡᱳᱜᱽ ᱵᱮᱭᱟᱢ ᱠᱚᱨᱟᱣ ᱞᱮᱠᱷᱟᱱ ᱱᱤᱡᱮᱨᱟᱜ ᱢᱚᱱ ᱟᱹᱰᱤ ᱤᱥᱛᱷᱤᱨ ᱥᱮ ᱟᱹᱰᱤ ᱨᱟᱣᱟᱞ ᱫᱚᱦᱚ ᱜᱟᱱᱚᱜᱼᱟ ᱟᱨ ᱦᱚᱲᱢᱚ ᱦᱚᱸ ᱱᱟᱯᱟᱭᱚᱜᱼᱟ ᱚᱱᱟ ᱞᱮᱠᱟ ᱛᱮ ᱦᱩᱰᱤᱧ ᱩᱢᱮᱨ ᱠᱷᱚᱱ ᱡᱳᱜᱽ ᱵᱮᱭᱟᱢ ᱫᱚ ᱟᱹᱰᱤ ᱜᱮ ᱥᱩᱵᱤᱫᱟ ᱢᱮᱱᱟᱜ ᱟᱠᱟᱫᱟ ᱚᱱᱟ ᱠᱚ